ᱤᱧ ᱱᱚᱣᱟ ᱯᱷᱚᱴᱳᱜᱨᱟᱯᱷᱤ ᱫᱚ ᱠᱮᱨᱤᱭᱟ ᱨ ᱦᱤᱥᱟᱹᱵ ᱛᱤᱧ ᱥᱟᱵ ᱟᱠᱟᱫᱟ ᱱᱚᱣᱟ ᱯᱷᱚᱴᱳᱜᱨᱟᱯᱷᱤ ᱞᱮᱠᱟᱛᱮ ᱠᱮᱨᱤᱭᱟ ᱨ ᱵᱮᱱᱟᱣ ᱨᱮᱱᱟᱜ ᱪᱮᱥᱴᱟ ᱨᱮ ᱢᱤᱱᱟᱹᱧᱟ ᱱᱚᱣᱟ ᱯᱷᱚᱴᱳᱜᱨᱟᱯᱷᱤ ᱫᱚ ᱟᱹᱰᱤ ᱯᱷᱮᱵᱟᱨᱮᱴ ᱥᱟᱵᱡᱮᱠᱴ ᱠᱟᱱ ᱛᱤᱧᱟᱹ ᱤᱧᱟᱹᱜ ᱛᱮᱦᱮᱧ ᱜᱟᱯᱟ ᱡᱟᱦᱟᱱ ᱠᱟ ᱢᱤ ᱧᱟᱢ ᱵᱟᱝ ᱧᱟᱢ ᱱᱚᱣᱟ ᱯᱷᱚᱴᱳᱜᱨᱟᱯᱷᱤ ᱵᱷᱤᱰᱤᱭᱳᱜᱨᱟᱯᱷᱤ ᱛᱮᱜᱮ ᱤᱱᱠᱟᱢ ᱱᱤᱡᱮᱨᱟᱜ ᱟᱢᱟᱜ ᱠᱮᱨᱤᱭᱟᱨᱮᱢ ᱵᱮᱱᱟᱣ ᱫᱟᱲᱮᱭᱟᱜᱼᱟ ᱫᱤᱭᱮ ᱵᱷᱟᱹᱜᱤ ᱴᱟᱠᱟᱼᱯᱚᱭᱥᱟᱢ ᱤᱱᱠᱟᱢ ᱫᱟᱲᱮᱭᱟᱜᱼᱟ ᱭᱩᱴᱤᱭᱩᱵᱟᱨ ᱵᱷᱞᱚᱜᱟᱨ ᱯᱷᱚᱴᱳᱜᱨᱟᱯᱷᱟᱨᱮᱢ ᱵᱮᱱᱟᱣ ᱫᱟᱲᱮᱭᱟᱜᱼᱟ ᱯᱷᱚᱴᱳᱜᱨᱟᱯᱷᱤ ᱛᱮ ᱵᱷᱟᱭ ᱵᱷᱤᱰᱤᱭᱳᱜᱨᱟᱯᱷᱤ ᱛᱮ ᱱᱤᱭᱟᱹ ᱠᱚ ᱨᱮᱭᱟᱜ ᱥᱩᱵᱤᱫᱟ ᱫᱚ ᱦᱩᱭᱩᱜ ᱠᱟᱱᱟ ᱡᱟᱦᱟᱱ ᱠᱟᱹᱢᱤ ᱠᱚᱢ ᱧᱟᱢ ᱵᱟᱢ ᱧᱟᱢ ᱱᱤᱭᱟ ᱹ ᱠᱚᱛᱮ ᱜᱮ ᱠᱟᱹᱢᱤ ᱫᱟᱲᱮᱭᱟᱜᱼᱟᱢ ᱨᱳᱡᱽᱜᱟᱨ ᱫᱟᱲᱮᱭᱟᱜᱼᱟᱢ ᱱᱤᱭᱟᱹ ᱠᱚᱛᱮ ᱜᱮ ᱡᱟᱦᱟᱱᱟᱜ ᱵᱟᱝ ᱡᱟᱦᱟᱱᱟᱜ ᱚᱯᱷᱤᱥ ᱨᱮ ᱵᱟᱝ ᱠᱷᱟᱱ ᱡᱟᱦᱟᱱᱟᱜ ᱵᱟᱝᱠᱷᱟᱱ ᱡᱟᱦᱟᱱᱟᱜ ᱠᱳᱢᱯᱟᱱᱤ ᱨᱮ ᱠᱟᱹᱢᱤ ᱧᱟᱢ ᱫᱟᱲᱮᱭᱟᱜᱼᱟ